ᱟᱵᱚ ᱫᱤᱥᱚᱢ ᱨᱮ ᱡᱟᱦᱟᱸᱭ ᱠᱩᱲᱤ ᱦᱚᱲ ᱦᱮᱱᱟᱜ ᱠᱚᱣᱟ ᱠᱩᱲᱤ ᱦᱚᱯᱚᱱ ᱵᱟ ᱠᱚᱲᱟ ᱦᱚᱯᱚᱱ ᱟᱭᱢᱟ ᱨᱚᱠᱚᱢ ᱟᱨᱠᱚ ᱤᱪᱪᱷᱟᱹ ᱛᱟᱦᱮᱱ ᱛᱟᱠᱚᱣᱟ ᱱᱟᱱᱟ ᱨᱚᱠᱚᱢ ᱥᱚᱯᱱᱚ ᱛᱟᱦᱮᱱ ᱛᱟᱠᱚᱣᱟ ᱡᱮ ᱱᱩᱠᱩ ᱜᱮ ᱵᱷᱩᱞ ᱠᱚ ᱠᱟᱹᱢᱤᱭᱟ ᱯᱟᱲᱦᱟᱣ ᱠᱟᱛᱮ ᱚᱱᱟ ᱠᱚ ᱠᱟᱢᱤᱭᱟ ᱮᱨᱯᱚᱨ ᱡᱮ ᱚᱲᱟᱜ ᱨᱮ ᱠᱩᱲᱤ ᱦᱚᱯᱚᱱᱟᱜ ᱟᱭᱢᱟ ᱨᱚᱠᱚᱢ ᱥᱚᱯᱱᱚ ᱛᱟᱦᱮᱱᱟ ᱡᱮ ᱤᱧ ᱯᱟᱲᱦᱟᱣ ᱠᱟᱛᱮ ᱡᱮᱱᱚ ᱜᱚᱼᱵᱟᱵᱟ ᱠᱩᱧ ᱧᱮᱞ ᱠᱚ ᱜᱚᱼᱵᱟᱵᱟ ᱩᱱᱟᱹᱜ ᱠᱚᱥᱴᱚ ᱠᱟᱛᱮᱧ ᱯᱟᱲᱦᱟᱜ ᱠᱟᱱᱟ ᱜᱚᱼᱵᱟᱵᱟᱣᱱᱟᱹᱜ ᱠᱟᱹᱢᱤ ᱢᱟᱱᱮ ᱵᱟᱨᱦᱮ ᱨᱮ ᱠᱟᱹᱢᱤ ᱠᱟᱛᱮ ᱦᱚᱲ ᱴᱷᱮᱱ ᱠᱟᱹᱢᱤ ᱠᱟᱛᱮ ᱯᱚᱭᱥᱟ ᱡᱚᱜᱟᱲ ᱠᱟᱛᱮ ᱤᱧᱮ ᱯᱟᱲᱦᱟᱣ ᱦᱚᱪᱚ ᱤᱫᱤᱧᱟ ᱛᱚ ᱮᱨᱚᱠᱚᱢ ᱟᱭᱢᱟ ᱨᱚᱠᱚᱢ ᱧᱮᱞ ᱛᱮ ᱱᱤᱡᱮ ᱜᱮ ᱢᱚᱱᱮ ᱦᱳᱭᱳᱜᱼᱟ ᱤᱧ ᱤᱧ ᱡᱮᱱᱚ ᱜᱚᱜᱚᱣᱟᱜ ᱠᱚᱥᱴᱚ ᱡᱮᱱᱚ ᱵᱩᱡᱷᱟᱹᱣ ᱫᱟᱲᱮᱭᱟᱜ ᱡᱮ ᱤᱧ ᱡᱮᱱᱚ ᱢᱚᱸᱡᱽ ᱛᱮ ᱤᱧ ᱜᱚᱜᱚ ᱪᱮᱫ ᱞᱮᱠᱟ ᱠᱚᱥᱴᱚ ᱛᱮᱭ ᱯᱟᱲᱦᱟᱣ ᱦᱚᱪᱚ ᱞᱤᱫᱤᱧᱟᱭ ᱥᱮᱨᱚᱠᱚᱢ ᱡᱮᱱᱚ ᱤᱧ ᱢᱚᱸᱡᱽ ᱛᱮ ᱯᱟᱲᱦᱟᱣ ᱠᱟᱛᱮ ᱤᱧ ᱱᱤᱡᱮᱨ ᱯᱟᱭᱮᱧ ᱛᱤᱸᱜᱳ ᱫᱟᱲᱮᱭᱟᱜ ᱵᱷᱚᱵᱤᱥᱥᱤᱛ ᱨᱮ ᱡᱮᱱᱚ ᱤᱧ ᱜᱚ ᱠᱚᱥᱴᱚ ᱵᱟᱭ ᱧᱟᱢ ᱡᱮ ᱤᱭᱟᱹ ᱱᱤᱛ ᱦᱚᱸ ᱡᱮᱢᱚᱱ ᱵᱟᱨᱦᱮ ᱠᱟᱢᱤ ᱪᱟᱞᱟᱜ ᱦᱳᱭᱳᱜ ᱠᱟᱱ ᱛᱟᱭᱟ ᱛᱚᱠᱷᱚᱱ ᱡᱮᱱᱚ ᱤᱧ ᱡᱚᱱᱤᱧ ᱡᱚᱢ ᱦᱚᱪᱚ ᱫᱟᱲᱮᱣᱟᱭ ᱮᱨᱚᱠᱚᱢ ᱟᱭᱢᱟ ᱨᱚᱠᱚᱢ ᱛᱟᱦᱮᱱᱟ ᱮᱨᱯᱚᱨ ᱥᱩᱫᱷᱩ ᱠᱩᱲᱤ ᱦᱤᱯᱤᱱᱟᱜ ᱜᱮ ᱱᱚᱝᱠᱟ ᱥᱚᱯᱱᱚ ᱵᱟᱝ ᱛᱟᱦᱮᱱᱟ ᱟᱭᱢᱟ ᱨᱚᱠᱚᱢ ᱠᱚᱲᱟ ᱦᱚᱯᱚᱱᱟᱜ ᱦᱚᱸ ᱛᱟᱦᱮᱱ ᱜᱮᱭᱟ ᱡᱮ ᱵᱟᱨᱦᱮ ᱠᱟᱢᱤ ᱯᱟᱲᱦᱟᱣ ᱠᱟᱛᱮ ᱨᱮᱦᱚᱸ ᱱᱤᱡᱮᱨ ᱯᱟᱭᱮ ᱥᱩᱫᱷᱩ ᱠᱟᱛᱮᱫ ᱫᱚ ᱵᱟᱝ ᱮᱵᱚᱝ ᱱᱤᱡᱮᱨ ᱵᱩᱫᱽᱫᱷᱤ ᱫᱤᱭᱮ ᱱᱤᱡᱮᱨ ᱵᱩᱫᱽᱫᱷᱤ ᱫᱤᱭᱮ ᱥᱮ ᱢᱚᱱᱮ ᱦᱳᱭᱳᱜᱼᱟ ᱤᱧ ᱡᱮᱱᱚ ᱢᱟᱱᱮ ᱱᱤᱡᱮᱨ ᱯᱟᱭᱮᱧ ᱛᱮᱸᱜᱳ ᱫᱟᱲᱮᱭᱟᱜ ᱥᱚᱢᱟᱡᱽ ᱨᱮ ᱡᱮᱱᱚ ᱡᱟᱦᱟᱱᱟᱜ ᱠᱟᱢᱤ ᱠᱟᱡᱽᱨᱤᱧ ᱞᱟᱜᱟᱣ ᱫᱟᱲᱮᱭᱟᱜ ᱛᱚ ᱚᱱᱟᱜᱮ ᱡᱷᱚᱛᱚ ᱦᱚᱲ ᱠᱚ ᱢᱚᱱᱮᱭᱟ